ᱚᱲᱟᱜ ᱨᱮ ᱛᱤᱨᱞᱟᱹ ᱠᱚᱴᱷᱮᱱ ᱛᱤᱨᱞᱟᱹ ᱠᱚ ᱟᱞᱮ ᱜᱚᱲᱚᱥᱚᱯᱚᱦᱚᱫ ᱠᱚ ᱮᱢᱟ ᱞᱮᱭᱟ ᱡᱟᱹᱞᱤ ᱵᱮᱱᱟᱣ ᱡᱟᱹᱞᱤ ᱵᱮᱱᱟᱣᱛᱮ ᱦᱟᱹᱠᱩ ᱥᱟᱵ ᱡᱚᱛᱚ ᱨᱮᱜᱮ ᱥᱚᱸᱜᱮ ᱠᱚ ᱮᱢᱟᱞᱮᱭᱟ ᱡᱚᱛᱚ ᱡᱤᱱᱤᱥᱜᱮ ᱦᱟᱹᱠᱩ ᱥᱟᱵ ᱨᱮᱱᱟᱝ ᱡᱟᱦᱟᱸ ᱫᱚ ᱠᱟᱱᱟ ᱚᱱᱟ ᱠᱚᱠᱚ ᱵᱮᱱᱟᱣ ᱜᱚᱲᱚ ᱟᱞᱮᱭᱟ ᱟᱨ ᱟᱹᱰᱤ ᱥᱟᱺᱜᱤᱧ ᱫᱚ ᱡᱟᱦᱟᱸ ᱞᱟᱹᱴᱩ ᱵᱟᱸᱫᱷ ᱦᱩᱭᱩᱜ ᱠᱟᱱᱟ ᱚᱱᱟ ᱩᱱᱟᱹᱜ ᱥᱟᱺᱜᱤᱧ ᱫᱚ ᱟᱞᱮ ᱫᱚ ᱵᱟᱞᱮ ᱤᱫᱤ ᱠᱚᱣᱟ ᱥᱮ ᱟᱞᱮ ᱥᱚᱝᱮ ᱫᱚ ᱵᱟᱝᱠᱚ ᱥᱮᱱᱚᱜᱼᱟ ᱚᱱᱟᱫᱚ ᱦᱩᱭᱩᱜ ᱠᱟᱱᱟ ᱩᱱᱠᱩ ᱫᱚ ᱵᱟᱝᱠᱚ ᱯᱟᱭᱨᱟ ᱫᱟᱲᱮᱜᱼᱟ ᱥᱮ ᱩᱱᱟᱹᱜ ᱥᱟᱺᱜᱤᱧ ᱫᱚ ᱵᱟᱝᱠᱚ ᱪᱟᱞᱟᱣ ᱫᱟᱲᱮᱜᱼᱟ ᱚᱲᱟᱜ ᱨᱮ ᱟᱨᱚ ᱠᱟᱹᱢᱤ ᱢᱮᱱᱟᱜᱼᱟ ᱡᱚᱛᱚ ᱠᱚᱣᱟᱜ ᱜᱮ ᱩᱱᱠᱩᱣᱟᱜ ᱜᱮ ᱠᱟᱹᱢᱤ ᱢᱮᱱᱟᱜᱼᱟ ᱚᱱᱟ ᱡᱟᱞᱟ ᱩᱱᱟᱹᱜ ᱥᱟᱺᱜᱤᱧ ᱥᱮᱱᱚᱜ ᱫᱚ ᱜᱚᱲᱚ ᱥᱚᱯᱚᱦᱚᱫ ᱫᱚ ᱵᱟᱝᱠᱚ ᱮᱢᱟᱞᱮᱭᱟ ᱥᱮ ᱵᱟᱞᱮ ᱤᱫᱤ ᱠᱚᱣᱟ